ᱦᱟᱸ ᱦᱮᱞᱳ ᱰᱟᱠᱛᱟᱨ ᱵᱟᱵᱩ ᱢᱮᱱᱮᱜ ᱠᱟᱱ ᱛᱟᱦᱮᱫ ᱟᱹᱧ ᱡᱮ ᱛᱮᱦᱮᱧ ᱜᱟᱯᱟ ᱟᱵᱤᱱ ᱫᱚ ᱚᱠᱟ ᱠᱚᱨᱮ ᱵᱮᱱᱟ ᱫᱩᱲᱩᱵ ᱠᱟᱱᱟ ᱢᱟᱱᱮ ᱟᱵᱮᱱᱟᱜ ᱪᱮᱢᱵᱟᱨ ᱠᱟᱹᱴᱤᱡ ᱥᱮᱫᱽᱨᱟ ᱛᱮ ᱵᱟᱹᱧ ᱧᱟᱢ ᱮᱫᱟ

ᱚᱻ ᱟᱵᱮᱱ ᱫᱚ ᱚᱱᱟ ᱡᱟᱢᱛᱚᱨᱟ ᱦᱟᱸᱥᱯᱟᱛᱟᱞ ᱨᱮᱵᱮᱱ ᱴᱨᱟᱱᱥᱯᱷᱟᱨ ᱟᱠᱟᱱᱟ ᱵᱮᱱ ᱚ ᱛᱤᱥᱵᱮᱱ ᱴᱨᱟᱱᱥᱯᱷᱟᱨ ᱟᱠᱟᱱᱟ ᱚᱱᱟᱜᱮ ᱚᱱᱟᱜᱮ ᱮᱱᱛᱮ ᱟᱞᱮᱢᱟ ᱚᱠᱚᱭ ᱦᱚᱸ ᱵᱟᱞᱮ ᱵᱟᱰᱟᱭ ᱧᱟᱢ ᱞᱮᱫᱼᱟ ᱛᱚ ᱟᱫᱚ ᱛᱤᱦᱤᱧ ᱟᱵᱮᱱᱟ ᱪᱮᱢᱵᱟᱨ ᱨᱤᱧ ᱥᱮᱱ ᱞᱮᱱᱟ ᱱᱚᱰᱮ ᱟᱞᱮᱭᱟ ᱤᱭᱟᱹ ᱤᱭᱟᱹ ᱨᱮ ᱡᱟᱢᱥᱮᱫᱯᱩᱨ ᱨᱮ ᱱᱚᱰᱮᱭᱟ ᱱᱚᱣᱟ ᱤᱭᱟᱹ ᱪᱮᱢᱵᱟᱨ ᱨᱮᱱᱟᱜ ᱡᱟᱦᱟᱸ ᱨᱮᱵᱮᱱ ᱟᱵᱮᱱ ᱵᱮᱱ ᱤᱭᱟᱹᱜᱼᱟ ᱛᱟᱦᱮᱸᱠᱟᱱᱟ ᱞᱟᱦᱟᱛᱮ ᱚᱱᱰᱮ ᱟᱫᱚᱧ ᱥᱮᱱ ᱞᱮᱱᱟ ᱫᱮᱠᱷᱟ ᱞᱟᱹᱜᱤᱫ ᱟᱫᱚ ᱵᱚᱞᱮ ᱵᱟᱹᱧ ᱧᱟᱢᱞᱮᱫ ᱵᱤᱱᱟ ᱟᱫᱚᱠᱚ ᱠᱚ ᱢᱮᱱ ᱮᱫᱟ ᱡᱮ ᱰᱟᱠᱛᱟᱨ ᱵᱟᱵᱩᱭ ᱴᱨᱮᱱᱥᱯᱟᱨ ᱟᱠᱟᱱᱟ ᱟᱫᱚ ᱚᱱᱟ ᱜᱤᱧ ᱢᱮᱱᱮᱫᱟ ᱚᱠᱟ ᱚᱠᱟᱨᱮ ᱪᱮᱢᱵᱟᱨ ᱟᱨ ᱥᱮᱧ ᱪᱟᱞᱟᱜᱼᱟ ᱢᱤᱫ ᱫᱷᱟᱣ ᱟᱵᱤᱴᱷᱮᱱᱤᱧ ᱢᱚᱱᱮᱭᱮᱫᱟ ᱟᱥᱚᱞᱮ ᱤᱧᱟᱹᱜ ᱴᱤᱭᱩᱢᱟᱨ ᱦᱩᱭ ᱟᱠᱟᱱᱟ ᱵᱩᱡᱷᱟᱹᱣ ᱫᱮᱭᱟ ᱥᱮᱫᱨᱮ ᱟᱫᱚ ᱚᱱᱟᱜᱮ ᱵᱚᱞᱮ ᱚᱠᱟ ᱞᱮᱠᱟ ᱠᱟᱛᱮ ᱵᱮᱥᱛᱮ ᱢᱟᱱᱮ ᱴᱷᱤᱠᱚᱜᱼᱟ ᱚᱱᱟᱜᱮ ᱞᱟᱹᱭ ᱞᱮᱠᱷᱟᱱ ᱱᱟᱯᱟᱭ ᱠᱚᱜᱼᱟ ᱠᱟᱨᱚᱱ ᱰᱟᱠᱛᱟᱨᱤᱧ ᱫᱮᱠᱷᱟ ᱠᱟᱱᱟ ᱠᱤᱱᱛᱩ ᱩᱱᱠᱩ ᱵᱟᱠᱚ ᱪᱤᱠᱤᱥᱟ ᱫᱟᱲᱮ ᱠᱟᱱᱟ ᱴᱷᱤᱠᱴᱷᱟᱠ ᱟᱫᱳᱠᱚ ᱞᱟᱹᱭ ᱠᱮᱫᱟ ᱠᱚ ᱡᱮ ᱵᱟᱝ ᱟᱵᱮᱱ ᱴᱷᱮᱱᱜᱮ ᱪᱟᱞᱟ ᱟᱫᱚ ᱤᱧᱟᱹᱜ ᱤᱭᱟᱹ ᱚᱞ ᱠᱟᱫᱤᱧᱟᱠᱚ ᱤᱭᱟᱹ ᱠᱟᱜᱚᱡ ᱨᱮᱠᱚ ᱚᱞ ᱠᱮᱫᱤᱧᱟ ᱟᱵᱮᱱᱟ ᱯᱷᱳᱱ ᱱᱚᱢᱵᱚᱨ ᱟᱫᱚ ᱟᱫᱚᱧ ᱯᱷᱳᱱ ᱠᱮᱫᱟ ᱟᱫᱚ ᱚᱠᱟ ᱨᱮᱦᱟᱸᱜ ᱢᱮᱱᱠᱮᱫᱟ ᱵᱮᱱ ᱦᱟᱸᱜ ᱪᱟᱞᱟ ᱦᱩᱭᱩᱜᱼᱟ ᱚᱻ ᱡᱟᱢᱛᱟᱲᱟ ᱦᱳᱥᱯᱤᱴᱟᱞ ᱥᱮᱱ ᱦᱩᱭᱩᱜᱼᱟ ᱚᱻ ᱚᱻ ᱥᱚᱨᱠᱟᱨᱤᱛᱮ ᱥᱩᱡᱳᱜ ᱥᱩᱵᱤᱫᱷᱟ ᱦᱮᱸ ᱦᱮᱸ ᱢᱮᱱᱟᱜ ᱜᱮᱭᱟ ᱟᱥᱚᱞᱮ ᱤᱧᱦᱚᱸ ᱚᱱᱟ ᱯᱚᱥᱪᱷᱤᱢ ᱵᱟᱝᱞᱟ ᱨᱮᱱ ᱠᱟᱱ ᱜᱤᱭᱟᱹᱧ ᱟᱫᱚ ᱱᱚᱣᱟ ᱟᱞᱮᱭᱟ ᱛᱷᱳᱲᱟ ᱤᱭᱟᱹ ᱠᱟᱹᱢᱤᱠᱚ ᱛᱟᱦᱮᱸᱠᱟᱱ ᱛᱮ ᱠᱚᱫᱤᱱ ᱞᱟᱹᱜᱤᱫᱞᱮ ᱵᱟᱥᱟ ᱦᱟᱛᱟᱲ ᱟᱠᱟᱱ ᱛᱟᱦᱮᱸᱫᱼᱟ ᱱᱚᱣᱟ ᱡᱟᱢᱥᱮᱫᱯᱩᱨ ᱨᱮᱜᱮ ᱵᱚᱞᱮ ᱟᱫᱚ ᱤᱧᱫᱚ ᱱᱚᱣᱟ ᱤᱭᱟᱹᱨᱮᱱ ᱠᱟᱹᱱᱟᱹᱧ ᱢᱟᱱᱠᱚᱲ ᱨᱮᱱ ᱠᱟᱹᱱᱟᱹᱧ ᱱᱚᱣᱟ ᱤᱭᱟᱹ ᱯᱚᱥᱪᱷᱤᱢ ᱵᱚᱝᱜᱚ ᱯᱚᱱᱚᱛ ᱨᱮᱱᱟᱜ ᱜᱮ ᱢᱟᱱᱠᱚᱲ ᱢᱮᱫᱴᱟᱝ ᱡᱮᱞᱟ ᱢᱮᱱᱟᱜᱼᱟ ᱠᱟᱹᱴᱤᱡ

ᱛᱚ ᱛᱟᱦᱞᱮ ᱴᱷᱤᱠᱜᱮᱭᱟ ᱛᱤᱦᱤᱧ ᱤᱧ ᱯᱷᱳᱱᱟᱠᱚ ᱠᱟᱱᱟ ᱛᱟᱦᱚᱞᱮ ᱚᱲᱟᱜ ᱨᱮᱦᱟᱸᱜ ᱟᱨ ᱩᱱᱠᱩᱦᱚᱸ ᱨᱮᱰᱤ ᱛᱷᱟᱠᱵᱮ ᱟᱨ ᱟᱹᱭᱩᱵ ᱴᱨᱮᱱ ᱛᱮᱜᱤᱧ ᱪᱟᱞᱟᱜ ᱠᱟᱱᱟ ᱦᱟᱸ ᱤᱭᱟᱹ ᱤᱭᱟᱹ ᱜᱟᱯᱟᱵᱤᱱ ᱫᱩᱲᱩᱵᱽᱼᱟ ᱥᱮ ᱵᱟᱝ ᱛᱤᱥᱵᱤᱱ ᱫᱩᱲᱩᱵᱽ ᱠᱟᱱᱟ ᱛᱤ ᱨᱮᱪᱚᱵᱮᱱ ᱪᱟᱞᱟᱜᱼᱟ ᱰᱟᱠᱛᱟᱨ ᱵᱟᱵᱩ ᱠᱟᱹᱴᱤᱧ ᱥᱩᱢᱟᱹᱭ ᱵᱮᱱ ᱞᱟᱹᱭ ᱞᱮᱠᱷᱟᱱ ᱱᱟᱯᱟᱭ ᱠᱚᱜᱼᱟ ᱢᱮᱱᱫᱟᱹᱧ ᱡᱮ ᱟᱨ ᱡᱟᱦᱟᱸᱱᱟ ᱵᱟᱫᱵᱟᱠᱤ ᱠᱷᱚᱨᱪᱟ ᱟᱹᱜᱩ ᱫᱚ ᱵᱟᱝ ᱦᱩᱭᱩᱜᱼᱟ ᱛᱚ ᱚᱱᱟ ᱠᱟᱨᱰ ᱛᱮᱜᱮ ᱜᱟᱱᱚᱜᱼᱟ ᱥᱮ ᱡᱟᱦᱟᱸᱱᱟ ᱞᱟᱜᱟᱼᱟ ᱠᱤᱪᱷᱩ ᱚᱻ ᱚᱱᱟᱜᱮ ᱢᱟᱱᱮ ᱟᱞᱮ ᱫᱚ ᱟᱹᱰᱤ ᱟᱨᱮᱸᱜᱮᱡ ᱦᱚᱲ ᱛᱚ ᱮᱵᱟᱨ ᱱᱚᱣᱟ ᱠᱟᱹᱢᱤ ᱡᱚᱝ ᱞᱟᱹᱜᱤᱫ ᱜᱮ ᱡᱟᱢᱥᱮᱫᱽ ᱯᱩᱨ ᱥᱮᱫ ᱨᱮ ᱵᱟᱥᱟ ᱦᱩᱭ ᱟᱠᱟᱱᱟ ᱱᱚᱣᱟ ᱠᱟᱹᱢᱤ ᱞᱮᱠᱟ ᱦᱮᱡ ᱠᱟᱛᱮ ᱟᱫᱚ ᱟᱵᱟᱨᱤᱧ ᱪᱟᱞᱟᱜ ᱠᱷᱟᱡ ᱟᱪᱪᱷᱟ ᱟᱪᱪᱷᱟ ᱟᱨ ᱡᱩᱫᱤᱢ ᱢᱮᱱᱮᱫ ᱠᱷᱟᱱ ᱵᱟᱹᱵᱩ ᱢᱮᱱᱫᱟᱹᱧ ᱟᱨ ᱢᱮᱱᱟᱭᱟ ᱩᱱᱤᱭᱟᱜ ᱵᱩᱡᱷᱟᱹᱣ ᱮᱵᱟᱨ ᱮᱵᱟᱨ ᱩᱱᱤᱦᱚᱸ ᱠᱤ ᱤᱫᱤᱫᱟᱲᱮᱭᱟᱭᱟᱭ ᱟᱢ ᱟᱢ ᱤᱭᱟᱹ ᱪᱮᱫᱽ ᱠᱚᱢ ᱧᱮᱞ ᱠᱚᱜᱮ ᱚᱱᱟ ᱪᱮᱫᱽ ᱤᱭᱟᱹ ᱤᱭᱟᱹ ᱪᱮᱫ ᱥᱯᱮᱥᱟᱞᱤᱥᱴ ᱠᱟᱱᱟᱢ ᱵᱟᱹᱧ ᱵᱟᱲᱟᱭᱟ ᱥᱮᱨᱚᱠᱚᱢ ᱢᱟ ᱚᱻ ᱴᱷᱤᱠ ᱜᱮᱭᱟ ᱚᱱᱟᱜᱮ ᱵᱚᱞᱮ ᱠᱟᱨᱚᱱ ᱟᱨᱳ ᱵᱟᱨ ᱯᱮ ᱦᱚᱲ ᱢᱮᱱᱟᱜ ᱟᱠᱟᱫ ᱠᱚᱣᱟ ᱟᱞᱮ ᱫᱚ ᱨᱩᱜᱤ ᱢᱮᱱᱟᱜ ᱠᱚᱛᱟᱞᱮᱭᱟ ᱟᱫᱚ ᱠᱷᱟᱱᱞᱮ ᱢᱤᱫ ᱛᱮᱞᱮ ᱪᱟᱞᱟᱣ ᱞᱮᱱᱠᱷᱟᱱ ᱫᱚ ᱱᱟᱯᱟᱭ ᱠᱚᱜᱼᱟ ᱡᱚᱫᱤ ᱤᱧ ᱮᱥᱠᱟᱨᱤᱧ ᱪᱟᱞᱟᱣ ᱞᱮᱱᱠᱷᱟᱱ ᱫᱚ ᱢᱚᱡᱽ ᱫᱚ ᱵᱟᱝ ᱦᱩᱭᱩᱜᱼᱟ ᱵᱟᱝ ᱦᱟᱸ ᱚᱱᱟᱜᱮ ᱛᱟᱦᱚᱞᱮ ᱟᱪᱪᱷᱟ ᱴᱷᱤᱠᱜᱮᱭᱟ ᱰᱟᱠᱛᱟᱨ ᱵᱟᱵᱩ ᱫᱚᱦᱚᱭᱫᱟᱹᱧ ᱛᱟᱦᱚᱞᱮ